ᱱᱚᱣᱟ ᱜᱷᱟᱨᱚᱸᱡᱽ ᱨᱮ ᱠᱩᱲᱤ ᱜᱤᱫᱽᱨᱟᱹ ᱱᱚᱣᱟ ᱜᱷᱟᱨᱚᱸᱡᱽ ᱨᱮ ᱜᱤᱫᱟᱹᱨᱼᱯᱤᱫᱟᱹᱨ ᱦᱩᱭᱩᱜ ᱫᱚ ᱟᱹᱰᱤᱜᱮ ᱫᱚᱨᱠᱟᱨ ᱠᱟᱱᱟ ᱛᱳ ᱠᱚᱲᱟ ᱜᱤᱫᱽᱨᱟᱹ ᱦᱩᱭᱩᱜ ᱫᱚ ᱢᱟᱱᱮ ᱟᱹᱰᱤᱜᱮ ᱡᱚᱛᱚ ᱦᱚᱲᱠᱚ ᱠᱩᱥᱤᱜᱼᱟ ᱪᱮᱫᱟᱜ ᱥᱮ ᱠᱚᱲᱟ ᱜᱤᱫᱽᱨᱟᱹ ᱫᱚᱠᱚ ᱵᱚᱝᱥᱚᱫᱷᱚᱨ ᱠᱟᱱᱟ ᱟᱨ ᱠᱩᱲᱤ ᱜᱤᱫᱽᱨᱟᱹ ᱫᱚ ᱢᱟᱱᱮ ᱜᱚᱜᱚ ᱥᱚᱸᱜᱮᱜ ᱠᱚ ᱠᱟᱹᱢᱤᱭᱟ ᱜᱚᱜᱚ ᱥᱟᱶ ᱛᱮᱜᱮ ᱠᱚ ᱛᱟᱦᱮᱱᱟ ᱫᱟᱠᱟ ᱩᱛᱩ ᱫᱟᱜ ᱛᱷᱟᱹᱨᱤᱼᱵᱟᱹᱴᱤ ᱢᱟᱱᱮ ᱩᱱᱠᱩ ᱫᱚ ᱧᱤᱫᱟᱹᱼᱧᱩᱛ ᱵᱟᱠᱚ ᱫᱟᱬᱟ ᱫᱟᱲᱮᱭᱟᱜᱼᱟ ᱟᱨ ᱠᱚᱲᱟ ᱦᱚᱯᱚᱱ ᱫᱚ ᱧᱤᱫᱟᱹ ᱧᱩᱛ ᱦᱚᱸ ᱨᱩᱣᱟᱹᱜ ᱦᱟᱹᱥᱩ ᱡᱟᱦᱟᱸ ᱥᱮᱫ ᱢᱟᱱᱮ ᱪᱟᱞᱟᱜ ᱟᱨ ᱠᱟᱹᱢᱤ ᱠᱚᱲᱟ ᱜᱤᱫᱽᱨᱟᱹᱣᱟᱜ ᱠᱟᱹᱢᱤ ᱫᱚ ᱢᱟᱱᱮ ᱡᱟᱦᱟᱸᱥᱮᱫ ᱜᱮᱠᱚ ᱪᱟᱞᱟᱜ ᱧᱤᱫᱟᱹ ᱧᱩᱛ ᱠᱚ ᱫᱟᱬᱟ ᱫᱟᱲᱮᱭᱟᱜᱼᱟ ᱟᱨ ᱠᱩᱲᱤ ᱜᱤᱫᱽᱨᱟᱹ ᱫᱚ ᱢᱟᱱᱮ ᱚᱲᱟᱜ ᱨᱮᱜᱮ ᱠᱚ ᱛᱟᱦᱮᱱᱟ ᱥᱮ ᱩᱱᱠᱩ ᱫᱚ ᱵᱟᱯᱞᱟ ᱞᱮᱠᱚ ᱠᱷᱟᱱ ᱫᱚ ᱩᱱᱠᱩ ᱫᱚ ᱮᱴᱟᱜ ᱚᱲᱟᱜ ᱠᱚ ᱪᱟᱞᱟᱜᱼᱟ ᱟᱨ ᱠᱚᱲᱟ ᱜᱤᱫᱽᱨᱟᱹ ᱫᱚ ᱚᱲᱟᱜ ᱨᱮᱜᱮ ᱠᱚ ᱛᱟᱦᱮᱱᱟ ᱩᱱᱠᱩ ᱫᱚᱠᱚ ᱵᱚᱝᱥᱚᱫᱷᱚᱨ ᱠᱟᱱᱟ